ᱵᱟᱸᱠᱩᱲᱟ ᱦᱚᱱᱚᱛ ᱨᱮᱭᱟᱜ ᱢᱩᱲᱩᱫ ᱪᱟᱥ ᱫᱩᱨᱤᱵᱽ ᱫᱚ ᱦᱳᱲᱳ ᱱᱚᱣᱟ ᱦᱚᱱᱚᱛ ᱫᱟᱜ ᱛᱮ ᱟᱱᱟᱴ ᱨᱮᱦᱚᱸ ᱢᱮᱱ ᱠᱷᱟᱱ ᱵᱷᱟᱜᱮ ᱨᱤᱢᱤᱞ ᱡᱟᱹᱲᱤ ᱫᱟᱜ ᱛᱮ ᱥᱮᱨᱢᱟ ᱯᱩᱨᱟᱹᱣ ᱠᱚᱨᱮ ᱫᱚ ᱟᱭᱢᱟ ᱰᱷᱮᱨ ᱡᱚᱢᱟᱜ ᱥᱮ ᱪᱟᱥ ᱦᱚᱨᱟ ᱠᱚ ᱨᱟᱠᱟᱵᱽ ᱫᱟᱲᱮᱜᱼᱟ ᱦᱳᱲᱳ ᱥᱟᱶ ᱥᱟᱶᱛᱮ ᱢᱩᱲᱩᱫ ᱢᱩᱲᱩᱫ ᱪᱟᱥ ᱫᱩᱨᱤᱵᱽ ᱞᱮᱠᱟᱛᱮ ᱟᱞᱩ ᱜᱩᱦᱩᱢ ᱟᱲᱟᱜ ᱥᱟᱠᱟᱢ ᱥᱟᱶᱛᱮ ᱛᱩᱲᱤ ᱛᱩᱲᱤ ᱛᱟᱭᱚᱢ ᱠᱷᱚᱥᱞᱟ ᱮᱢᱟᱱ ᱠᱚᱦᱚᱸ ᱪᱟᱥ ᱜᱟᱱᱚᱜᱼᱟ ᱦᱳᱲᱳ ᱞᱮᱠᱟᱜᱮ ᱱᱚᱣᱟ ᱦᱚᱱᱚᱛ ᱨᱮ ᱟᱞᱩ ᱜᱩᱦᱩᱢ ᱟᱲᱟᱜ ᱥᱟᱠᱟᱢ ᱪᱟᱥ ᱦᱚᱨᱟ ᱦᱚᱸ ᱟᱹᱰᱤ ᱟᱭᱢᱟ